ᱱᱟᱦᱟᱜ ᱡᱩᱜᱽ ᱨᱮᱫᱚ ᱧᱮᱞᱚᱜ ᱠᱟᱱᱟ ᱫᱤᱠᱩ ᱠᱚᱫᱚ ᱟᱹᱰᱤ ᱵᱮᱵᱽᱥᱟᱨ ᱨᱮᱠᱚ ᱯᱷᱮᱰ ᱟᱠᱟᱱᱟ ᱵᱮᱵᱽᱥᱟᱭ ᱫᱟᱠᱚ ᱦᱟᱱᱟ ᱱᱟᱣᱟ ᱟᱵᱚ ᱦᱚᱲᱫᱚ ᱵᱮᱵᱽᱥᱟ ᱵᱷᱤᱛᱨᱤᱛᱮ ᱟᱵᱚ ᱥᱟᱱᱛᱟᱞ ᱫᱚ ᱟᱹᱰᱤ ᱠᱚᱢᱜᱮ ᱢᱮᱱᱟᱜ ᱵᱚᱱᱟ ᱚᱱᱟ ᱢᱤᱫᱴᱮᱱᱤᱧ ᱵᱮᱵᱽᱥᱟᱨᱮᱧ ᱪᱟᱹᱞᱩ ᱠᱮᱫᱟ ᱧᱮᱞᱛᱮ ᱥᱟᱵᱽᱼᱥᱚᱵᱽᱡᱤ ᱵᱮᱵᱽᱥᱟ ᱧᱮᱞᱫᱟᱹᱧ ᱥᱟᱵᱽᱼᱥᱚᱵᱽᱡᱤᱨᱮ ᱟᱹᱰᱤ ᱯᱟᱭᱥᱟ ᱢᱮᱱᱟᱜᱼᱟ ᱟᱨ ᱤᱱᱟᱹ ᱜᱮᱨᱚᱥᱛᱤ ᱠᱟᱛᱮᱫ ᱩᱱᱟᱹᱜ ᱯᱟᱭᱥᱟ ᱠᱟᱹᱢᱦᱟᱹᱭ ᱞᱟᱵᱷᱡᱚᱱᱚᱠ ᱵᱟᱝ ᱦᱩᱭᱩᱜ ᱠᱟᱱᱟ ᱵᱮᱵᱽᱥᱟᱨᱮ ᱯᱷᱮᱰᱫᱚ ᱦᱩᱭᱩᱜ ᱠᱟᱱᱟ ᱡᱮ ᱱᱚᱜᱼᱚᱭ ᱤᱧᱟᱹᱜ ᱵᱷᱚᱵᱤᱥᱥᱚᱛ ᱨᱮ ᱜᱤᱫᱽᱨᱟᱹᱠᱚ ᱢᱚᱡᱽᱛᱮᱧ ᱚᱞᱚᱜ ᱯᱟᱲᱦᱟᱣ ᱚᱪᱚ ᱫᱟᱲᱮᱣᱟᱠᱚ ᱵᱟ ᱵᱷᱟᱞᱚ ᱢᱟᱹᱪᱷᱟᱧ ᱚᱲᱟᱜ ᱫᱩᱣᱟᱹᱨ ᱫᱟᱲᱮᱭᱟᱜ ᱛᱟᱨ ᱵᱷᱤᱛᱨᱤ ᱨᱮ ᱡᱮᱱᱚ ᱡᱟᱜᱟ ᱡᱩᱢᱤᱦᱚᱧ ᱧᱮᱞᱟᱹᱧ ᱠᱤᱨᱤᱧ ᱫᱚᱦᱚ ᱫᱟᱲᱮᱭᱟᱜ ᱱᱤᱡᱮᱨ ᱥᱚᱝᱥᱟᱨ ᱞᱟᱹᱜᱤᱫ ᱚᱱᱟ ᱞᱟᱹᱜᱤᱫᱛᱮᱧ ᱧᱮᱞ ᱠᱮᱫᱟ ᱵᱮᱵᱽᱥᱟ ᱨᱮᱜᱮ ᱞᱟᱵᱷᱡᱚᱱᱚᱠ ᱫᱚ ᱟᱹᱰᱤᱜᱮ ᱢᱮᱱᱟᱜᱼᱟ